ᱦᱮᱸ ᱰᱟᱠᱛᱟᱨ ᱢᱮᱰᱟᱢ ᱦᱮᱸ ᱤᱧ ᱵᱟᱫᱞᱩ ᱦᱚᱱᱤᱧ ᱞᱟᱹᱭ ᱮᱫᱟ ᱨᱟᱥᱢᱚᱱᱤ ᱢᱮᱱ ᱮᱫᱟᱧ ᱟᱞᱮᱴᱷᱮᱱ ᱠᱷᱚᱱ ᱦᱚᱞᱟ ᱢᱟᱱᱮ ᱞᱟᱦᱟ ᱧᱚᱜ ᱠᱷᱚᱱ ᱵᱩᱜᱤᱛᱮᱭ ᱫᱟᱜ ᱟᱠᱟᱫᱟ ᱟᱫᱚ ᱫᱟᱜ ᱛᱮ ᱱᱩᱠᱩ ᱥᱤᱠᱲᱤᱡᱽ ᱨᱳ ᱠᱩ ᱵᱩᱜᱤᱛᱮᱠᱩ ᱥᱟᱹᱨᱫᱤ ᱟᱠᱟᱱᱟ ᱱᱚᱰᱮ ᱜᱤᱫᱨᱟᱹ ᱠᱩ ᱵᱮᱡ ᱮᱫᱟᱠᱩ ᱤᱡᱽ ᱮᱫᱟᱠᱩ ᱟᱭᱢᱟ ᱠᱤᱪᱷᱩ ᱨᱳᱜ ᱦᱩᱭᱩᱜ ᱠᱟᱱᱟ ᱱᱤᱭᱟᱹ ᱨᱳᱜ ᱵᱟᱵᱚᱛ ᱛᱮ ᱡᱟᱦᱟᱱᱟᱜ ᱤᱭᱟᱹ ᱳᱯᱟᱭ ᱢᱮᱱᱟᱜᱼᱟ ᱱᱚᱜᱚᱭ ᱢᱤᱫ ᱪᱟᱫᱩ ᱞᱮᱠᱟ ᱦᱩᱭᱩᱜ ᱠᱟᱱᱟ ᱱᱚᱠᱟ ᱜᱮ ᱜᱤᱫᱽᱨᱟᱹ ᱠᱩ ᱯᱟᱛᱞᱟ ᱯᱟᱭᱠᱷᱟᱱᱟ ᱠᱩ ᱪᱟᱞᱟᱜ ᱠᱟᱱᱟ ᱵᱚᱢᱤᱭᱮᱫᱟ ᱠᱩ ᱨᱩᱭᱟᱹ ᱠᱩ ᱧᱟᱢᱮᱫ ᱠᱚᱣᱟ ᱱᱚᱝᱠᱟ ᱞᱟᱹᱴᱩ ᱦᱚᱲ ᱦᱚᱸ ᱠᱟᱴᱟ ᱦᱟᱥᱩ ᱠᱚ ᱯᱷᱩᱞᱟᱹᱜ ᱠᱟᱱ ᱛᱟᱠᱚᱣᱟ ᱛᱤ ᱠᱚ ᱯᱷᱩᱞᱟᱹᱜ ᱠᱟᱱ ᱛᱟᱠᱚᱣᱟ ᱚᱱᱟ ᱵᱟᱵᱚᱛ ᱴᱮ ᱡᱟᱦᱟᱱᱟᱜ ᱨᱟᱱ ᱠᱚ ᱦᱮᱸ

ᱦᱟᱸ

ᱴᱷᱤᱠ ᱜᱮᱭᱟ ᱱᱤᱭᱟᱹ ᱠᱚ ᱵᱮᱵᱚᱥᱛᱷᱟ ᱛᱟᱸᱦᱮᱱ ᱠᱷᱟᱱ ᱢᱟᱛᱚ ᱛᱟᱦᱚᱞᱮ ᱟᱨ ᱱᱤᱭᱟᱹ ᱠᱚ ᱨᱳᱜ ᱟᱡᱟᱨ ᱠᱚ ᱵᱟᱝ ᱦᱩᱭ ᱫᱟᱲᱮᱭᱟᱜᱼᱟ ᱦᱮᱸ ᱥᱮ ᱵᱟᱝ ᱴᱷᱤᱠ ᱜᱮᱭᱟ ᱛᱟᱦᱚᱞᱮ ᱱᱚᱠᱟ ᱜᱮ ᱯᱚᱨᱤᱠᱷᱟ ᱯᱚᱨᱤᱪᱪᱷᱚᱱᱱᱚ ᱨᱮ ᱛᱟᱸᱦᱮᱱᱟᱢ ᱫᱟᱜ ᱠᱚ ᱞᱚᱞᱚ ᱠᱟᱛᱮ ᱱᱩ ᱦᱩᱭᱩᱜᱼᱟ ᱦᱮᱸ ᱥᱮ ᱵᱟᱝ ᱡᱚᱛᱚ ᱜᱤ ᱱᱚᱠᱟ ᱜᱮ ᱴᱷᱤᱠ ᱴᱷᱟᱠ ᱡᱚᱢ ᱦᱚᱸ ᱟᱨ ᱧᱤᱫᱟᱹ ᱡᱟᱯᱤᱫ ᱥᱩᱢᱚᱭ ᱢᱚᱥᱟᱨᱤ ᱴᱟᱜᱟᱣ ᱦᱩᱭᱩᱜᱼᱟ ᱤᱱᱟᱹ ᱠᱩᱜᱮ ᱟᱞᱮ ᱢᱚᱸᱡᱽ ᱞᱮ ᱛᱟᱦᱮᱱᱟ ᱛᱟᱭᱛᱳ

ᱴᱷᱤᱠ ᱜᱮᱭᱟ ᱛᱟᱦᱚᱞᱮ